ᱤᱧ ᱫᱚ ᱤᱥᱤᱱᱼᱵᱟᱥᱟᱝ ᱫᱚ ᱟᱰᱤ ᱟᱸᱴᱜᱤᱧ ᱠᱩᱥᱤᱭᱟᱜᱼᱟ ᱮᱸᱫ ᱥᱮᱛᱟᱜ ᱟᱭᱩᱵ ᱤᱥᱤᱱ ᱦᱳᱭᱳᱜ ᱟᱛᱚ ᱚᱱᱟᱛᱮ ᱤᱥᱤᱱᱼᱵᱟᱥᱟᱝ ᱟᱰᱤ ᱟᱸᱴᱤᱧ ᱠᱩᱥᱤᱭᱟᱜᱼᱟ ᱤᱥᱤᱱ ᱫᱚ ᱡᱷᱚᱛᱚ ᱜᱮ ᱦᱳᱭᱳᱜ ᱛᱤᱧᱟᱹ ᱢᱟᱱᱮ ᱡᱷᱚᱛᱚ ᱨᱚᱠᱚᱢ ᱡᱮᱢᱚᱱ ᱡᱮᱢᱚᱱ ᱡᱮᱞ ᱦᱟᱠᱳ ᱟᱨᱦᱚᱸ ᱜᱤᱫᱽᱨᱟᱹᱣᱟᱜ ᱴᱤᱯᱤᱱ ᱠᱚᱦᱚᱸᱸ ᱵᱮᱱᱟᱣ ᱦᱳᱭᱳᱜᱼᱟ ᱚᱱᱟ ᱠᱚ ᱟᱨ ᱡᱷᱚᱛᱚ ᱠᱷᱚᱱ ᱡᱚᱢ ᱨᱮᱫᱚᱧ ᱠᱩᱥᱤᱭᱟᱜᱼᱟ ᱡᱮᱹᱞ ᱡᱮᱞ ᱟᱨ ᱱᱤᱨᱟᱢᱤᱥ ᱢᱟᱱᱮ ᱟᱲᱟᱜ ᱵᱷᱟᱡᱟ ᱟᱨᱦᱚᱸ ᱠᱟᱨᱞᱟ ᱚᱱᱟ ᱠᱚ ᱮᱢᱟᱱ ᱛᱮᱭᱟᱜ